ᱡᱚᱛᱠᱷᱚᱡ ᱰᱷᱮᱨ ᱫᱚ ᱡᱚᱱᱚᱜ ᱟᱨ ᱯᱟᱹᱴᱭᱟᱹ ᱜᱮᱠᱚ ᱜᱮᱞᱟᱝ ᱫᱟ ᱪᱮᱫᱟᱜ ᱡᱮ ᱥᱤᱨᱚᱢ ᱠᱚ ᱟᱹᱜᱩᱭ ᱫᱟ ᱤᱨᱚᱢ ᱚᱱᱟ ᱠᱚ ᱛᱟᱥᱮ ᱨᱚᱦᱚᱲ ᱫᱟ ᱛᱟᱥᱮ ᱨᱚᱦᱚᱲ ᱠᱟᱛᱮᱜ ᱫᱟᱜ ᱨᱮᱠᱚ ᱛᱩᱯᱩᱭ ᱫᱟ ᱪᱮᱫ ᱠᱟᱱᱟ ᱛᱟᱨᱯᱚᱨᱮ ᱚᱱᱟ ᱟᱵᱟᱨ ᱠᱳ ᱜᱟᱞᱟᱝ ᱫᱟ ᱚᱱᱟ ᱟᱵᱟᱨ ᱥᱟᱨᱟᱫᱤᱱ ᱵᱮᱵᱚᱦᱟᱨ ᱫᱟᱲᱮᱜ ᱚᱱᱟᱛᱮ ᱯᱟᱹᱴᱭᱟᱹ ᱫᱚ ᱚᱱᱟ ᱠᱚ ᱜᱟᱞᱟᱝ ᱞᱟᱹᱜᱤᱫ ᱫᱚ ᱜᱮᱛ ᱟᱹᱜᱩᱭ ᱫᱟ ᱥᱤᱛᱩᱝ ᱨᱮᱠᱚ ᱛᱟᱸᱥᱮᱮ ᱨᱚᱦᱚᱲ ᱫᱟ ᱛᱟᱨᱯᱚᱨ ᱚᱱᱟ ᱠᱚ ᱥᱟᱢᱟᱜ ᱫᱟ ᱪᱤᱨᱟᱹ ᱪᱤᱨᱟᱹ ᱠᱟᱛᱮᱜ ᱚᱱᱟ ᱠᱚ ᱜᱟᱞᱟᱝ ᱫᱟ ᱚᱱᱟ ᱫᱚ ᱚᱲᱟᱜ ᱨᱮᱵᱚᱱ ᱵᱮᱵᱚᱦᱟᱨ ᱫᱟ